ᱤᱧᱟᱹᱜ ᱜᱷᱟᱨᱚᱧᱡᱽ ᱨᱮ ᱤᱧ ᱡᱚᱠᱷᱚᱱ ᱵᱟᱹᱧ ᱛᱟᱦᱮᱱᱟ ᱚᱱᱟ ᱚᱠᱛᱚ ᱨᱮᱫᱚ ᱵᱟᱜᱟᱱ ᱞᱟᱹᱜᱤᱫ ᱜᱚᱨᱚᱡᱽ ᱫᱚᱭ ᱮᱢᱟᱜᱼᱟ ᱤᱧ ᱨᱮᱱ ᱚᱲᱟᱜ ᱦᱚᱲ ᱤᱧ ᱵᱟᱹᱦᱩ ᱟᱨ ᱡᱩᱫᱤ ᱩᱱᱤ ᱦᱚᱸ ᱵᱟᱭ ᱧᱟᱢ ᱠᱷᱟᱱ ᱚᱠᱛᱚ ᱚᱲᱟᱜ ᱨᱮᱱ ᱦᱚᱲ ᱟᱨᱚ ᱢᱮᱱᱟᱜ ᱠᱚᱣᱟ ᱤᱧ ᱵᱚᱭᱦᱟ ᱩᱱᱠᱩ ᱜᱮ ᱚᱱᱟ ᱵᱟᱜᱟᱱ ᱫᱚᱠᱚ ᱧᱮᱞᱟ ᱫᱟᱜ ᱡᱩᱫᱤ ᱞᱟᱜᱟᱜ ᱠᱷᱟᱱ ᱵᱟᱹᱞᱛᱤ ᱛᱮ ᱫᱟᱜ ᱠᱚ ᱤᱫᱤᱭᱟ ᱫᱟᱜ ᱠᱚ ᱮᱢᱟᱜᱼᱟ ᱠᱤᱢᱵᱟ ᱵᱟᱜᱟᱱ ᱪᱟᱨᱮ ᱫᱷᱟᱨᱮ ᱡᱷᱟᱹᱱᱴᱤ ᱠᱚᱦᱚᱸ ᱢᱚᱡᱽ ᱛᱮᱠᱚ ᱵᱟᱜᱟᱣᱟ ᱟᱨ ᱡᱟᱛᱮ ᱥᱩᱠᱨᱤ ᱠᱚ ᱠᱤᱢᱵᱟ ᱰᱟᱹᱝᱨᱤ ᱠᱚ ᱵᱟᱠᱚ ᱵᱚᱞᱚᱜ ᱚᱱᱟ ᱦᱚᱸ ᱚᱱᱛᱮ ᱞᱚᱠᱠᱷᱚ ᱠᱚ ᱫᱚᱦᱚᱭᱟ